ᱞᱟᱜᱟᱱ ᱠᱟᱹᱨᱤ ᱞᱮᱠᱟᱛᱮ ᱟᱨ ᱠᱟᱬᱟ ᱞᱮᱸᱜᱽᱲᱚᱡ ᱠᱚ ᱯᱟᱲᱦᱟᱣ ᱠᱚ ᱜᱟᱞᱚᱪ ᱛᱚᱨᱡᱚᱢᱟ ᱞᱮᱠᱟᱛᱮ ᱜᱚᱲᱚ ᱫᱚ ᱱᱚᱝᱠᱟ ᱞᱮᱠᱟᱛᱮ ᱧᱟᱢᱚᱜᱼᱟ ᱡᱮᱞᱮᱠᱟ ᱩᱱᱤ ᱴᱷᱮᱱ ᱫᱚ ᱧᱮᱞ ᱢᱟ ᱵᱟᱭ ᱧᱮᱧᱮᱞᱟ ᱢᱮᱱᱠᱷᱟᱱ ᱠᱟᱹᱦᱱᱤ ᱠᱚ ᱠᱩᱫᱩᱢ ᱠᱚ ᱟᱨ ᱵᱤᱱᱛᱤ ᱠᱚ ᱮᱢᱟᱱ ᱠᱚᱫᱚ ᱡᱚᱛᱚᱣᱟᱜᱼᱮ ᱴᱷᱟᱹᱣᱠᱟᱹ ᱫᱟᱲᱮᱭᱟᱜᱼᱟ ᱟᱫᱚ ᱩᱱᱤ ᱴᱷᱮᱱ ᱠᱷᱚᱱ ᱫᱚ ᱚᱱᱠᱟᱱ ᱜᱟᱞᱚᱪ ᱥᱮ ᱠᱟᱹᱦᱱᱤ ᱛᱟᱞᱟ ᱛᱮᱜᱮ ᱩᱱᱤ ᱴᱷᱮᱱ ᱠᱷᱚᱱ ᱫᱚ ᱜᱚᱲᱚ ᱧᱟᱢᱚᱜᱼᱟ ᱟᱨ ᱦᱟᱛᱟᱣ ᱜᱟᱱᱚᱜᱼᱟ